ᱦᱮᱞᱳ ᱦᱮᱸ ᱤᱧ ᱰᱮᱱᱥᱟᱨᱤᱧ ᱢᱮᱱᱫᱟ ᱦᱩᱸ ᱞᱟᱹᱭ ᱢᱮ ᱦᱩᱸ ᱟᱞᱮ ᱥᱟᱶᱛᱟ ᱨᱮᱫᱚ ᱫᱟᱸᱥᱟᱭ ᱮᱱᱮᱡ ᱫᱚ ᱞᱟᱦᱟ ᱠᱷᱚᱱ ᱜᱮ ᱢᱟᱱᱮ ᱛᱟᱦᱮᱸ ᱠᱟᱱᱟ ᱟᱫᱚ ᱱᱮᱛᱟᱨ ᱦᱚᱸ ᱧᱮᱞ ᱧᱟᱢᱚᱜ ᱜᱮᱭᱟ ᱟᱫᱚ ᱫᱟᱸᱥᱟᱭ ᱮᱱᱮᱡ ᱫᱚ ᱵᱟᱨ ᱨᱚᱠᱚᱢ ᱠᱚ ᱮᱱᱮᱡᱼᱟ ᱢᱤᱫ ᱫᱚ ᱞᱩᱢᱟᱹᱝ ᱫᱟᱸᱥᱟᱭ ᱟᱨ ᱢᱤᱫᱴᱮᱱ ᱫᱚ ᱵᱷᱩᱣᱟᱹᱝ ᱫᱟᱸᱥᱟᱭ ᱟᱨ ᱞᱩᱢᱟᱹᱝ ᱫᱟᱸᱥᱟᱭ ᱨᱮᱫᱚ ᱡᱚᱛᱚ ᱦᱚᱲ ᱢᱟᱨᱟᱜ ᱯᱤᱧᱪᱟᱹᱨᱟᱛᱮ ᱠᱚ ᱮᱱᱮᱡᱼᱟ ᱟᱨ ᱠᱚᱲᱟ ᱦᱚᱯᱚᱱ ᱟᱹᱭᱩ ᱦᱚᱲ ᱞᱮᱠᱟ ᱠᱚ ᱥᱟᱡᱽᱼᱵᱟᱡᱚᱜᱼᱟ ᱟᱨ ᱥᱟᱡᱽᱼᱵᱟᱡᱽ ᱠᱟᱛᱮ ᱠᱚᱠᱚᱭ ᱡᱩᱜᱤ ᱞᱮᱠᱟ ᱠᱚ ᱫᱤᱥᱚᱢ ᱫᱤᱥᱚᱢ ᱠᱚ ᱫᱟᱬᱟᱱᱟ ᱟᱨ ᱱᱚᱣᱟ ᱫᱚ ᱵᱚᱨᱫᱷᱚᱢᱟᱱ